ᱦᱮᱞᱳ ᱦᱮᱞᱳ ᱦᱮᱞᱳ ᱥᱟᱛᱚᱱᱯᱩᱨ ᱜᱮᱥ ᱮᱡᱮᱱᱥᱤ ᱦᱳᱭ ᱤᱧ ᱥᱳᱱᱟ ᱢᱩᱨᱢᱩ ᱡᱚᱴᱟ ᱴᱚᱞᱟ ᱠᱷᱚᱱᱤᱧ ᱢᱮᱱᱮᱫᱟ ᱟᱨ ᱤᱧᱟᱹᱜ ᱟᱭᱰᱤ ᱱᱟᱢᱵᱟᱨ ᱫᱚ ᱦᱩᱭᱩᱜ ᱠᱟᱱᱟ ᱥᱮᱵᱷᱮᱱ ᱮᱭᱤᱴ ᱱᱟᱭᱤᱱ ᱮᱭᱤᱴ ᱤᱧ ᱱᱤᱛᱳᱜ ᱤᱧᱟᱹᱜ ᱴᱷᱤᱠᱟᱹᱱᱟᱧ ᱵᱚᱫᱚᱞᱮᱫᱟ ᱟᱨ ᱪᱟᱥᱨᱤᱧ ᱛᱟᱦᱮᱱᱟ ᱪᱟᱥ ᱛᱮᱞᱢᱚᱪᱚ ᱨᱳᱰ ᱠᱳᱣᱟᱴᱟᱨ ᱱᱟᱢᱵᱟᱨ ᱪᱷᱟᱵᱵᱤᱥ ᱥᱟᱱᱛᱟᱱᱚᱵᱵᱮᱭ ᱟᱫᱚ ᱱᱤᱛᱳᱜ ᱫᱚ ᱚᱸᱰᱮᱜᱮ ᱟᱹᱜᱩᱣᱟᱹᱧᱯᱮ ᱜᱮᱥ ᱠᱚ